ᱟᱯᱱᱟᱨ ᱴᱚᱴᱷᱟᱨᱮ ᱦᱟᱥᱟ ᱠᱤᱨᱤᱧ ᱟᱹᱠᱷᱨᱤᱧᱨᱮ ᱯᱚᱧᱪᱟᱭᱮᱛ ᱨᱮᱱ ᱢᱮᱢᱵᱟᱨ ᱥᱮ ᱯᱨᱚᱫᱷᱟᱱ ᱥᱟᱶᱛᱮ ᱟᱛᱳ ᱢᱚᱬᱮ ᱦᱚᱲ ᱥᱟᱞᱟᱜ ᱜᱟᱯᱟᱞ ᱜᱟᱞᱚᱪ ᱜᱟᱞᱢᱟᱨᱟᱣ ᱠᱟᱛᱮᱫᱠᱤᱨᱤᱧ ᱟᱹᱠᱷᱨᱤᱧ ᱜᱮ ᱵᱩᱜᱤᱭᱟ